ᱚᱠᱟ ᱞᱮᱠᱟᱱᱟᱜ ᱫᱟᱨᱮ ᱠᱚ ᱵᱟᱧᱪᱟᱣ ᱫᱚᱦᱚ ᱟᱱᱟᱴ ᱜᱮᱭᱟ ᱟᱹᱰᱤ ᱥᱤᱛᱩᱝ ᱨᱟᱵᱟᱝ ᱨᱤᱛᱩ ᱨᱮ ᱟᱢ ᱪᱮᱫ ᱞᱮᱠᱟ ᱚᱛ ᱩᱢᱚᱱ ᱮᱢ ᱡᱚᱛᱚᱱ ᱠᱚᱣᱟ